ᱯᱟᱸᱪ ᱜᱚᱴᱟᱝ ᱢᱟᱹᱦᱤᱛ ᱵᱟᱵᱚᱫ ᱵᱟᱨ ᱵᱟᱹᱭᱥᱟᱠᱷ ᱵᱟᱜᱮ ᱥᱟᱥᱟᱭ ᱛᱩᱨᱩᱭ ᱢᱤᱫ ᱢᱟᱜᱽ ᱜᱮᱞ ᱟᱨᱮ ᱥᱟᱥᱟᱭᱟ ᱮᱜᱮ ᱟᱨ ᱜᱮᱞ ᱢᱚᱬᱮ ᱵᱷᱟᱫᱚᱨ ᱜᱮᱞ ᱟᱨᱮ ᱜᱮ ᱥᱟᱭ ᱯᱩᱜᱮᱭᱟᱭ ᱵᱟᱜᱮ ᱵᱟᱨ ᱪᱟᱹᱛ ᱜᱮᱞ ᱤᱨᱟᱹᱞ ᱥᱟᱥᱟᱭ ᱢᱚᱜᱮ ᱢᱚᱬ ᱵᱟᱨ ᱡᱷᱮᱸᱴ ᱜᱮᱞ ᱟᱨᱮ ᱥᱟᱥᱟᱭ ᱮᱜᱮ ᱢᱚᱬ